ᱦᱮᱞᱳ ᱦᱮᱸ ᱦᱮᱸ ᱞᱟᱹᱭᱢᱮ ᱚᱠᱟ ᱠᱷᱚᱱ ᱟᱪᱪᱷᱟ ᱟᱪᱪᱷᱟ ᱦᱮᱸ ᱞᱟᱹᱭ ᱢᱮ ᱦᱮᱸ ᱟᱪᱪᱷᱟ ᱚᱼᱚ ᱛᱤᱱᱟᱹᱜ ᱫᱤᱱ ᱦᱩᱭ ᱮᱱᱟ ᱟᱪᱪᱷᱟ ᱢᱤᱫᱫᱤᱱ ᱦᱩᱭ ᱟᱠᱟᱱᱟ ᱵᱟᱝ ᱟᱨ ᱛᱮᱦᱤᱧ ᱛᱤᱱᱟᱹᱜ ᱵᱟᱨ ᱮᱢ ᱪᱟᱞᱟᱣ ᱟᱠᱟᱱᱟ ᱟᱪᱪᱷᱟ ᱤᱭᱟᱹ ᱡᱚᱢᱟᱜ ᱡᱟᱸᱦᱟᱱᱟᱜ ᱮᱢ ᱟᱠᱟᱫ ᱟ ᱥᱮ ᱟᱪᱪᱷᱟ ᱟᱪᱪᱷᱟ ᱟᱪᱪᱷᱟ ᱱᱚᱣᱟ ᱫᱚ ᱥᱩᱱᱩᱪ ᱢᱮᱥᱟᱢ ᱯᱟᱭᱠᱷᱟᱱᱟᱭ ᱮᱫᱟ ᱛᱚ ᱱᱚᱣᱟ ᱫᱚ ᱯᱨᱚᱛᱷᱚᱢ ᱫᱚ ᱪᱮᱫ ᱞᱮᱠᱟ ᱟᱫᱚᱧ ᱞᱟᱹᱭ ᱟᱢ ᱜᱮᱧ ᱤᱱᱟᱹ ᱫᱚ ᱟᱢᱦᱚᱢ ᱪᱮᱫᱟ ᱟᱢᱟᱥᱟ ᱛᱤᱨᱮ ᱦᱩᱭᱩᱜᱼᱟ ᱫᱚ ᱢᱚᱱᱮ ᱠᱚᱨ ᱰᱟᱭᱨᱤᱭᱟ ᱯᱨᱚᱛᱷᱚᱢ ᱨᱮ ᱠᱚᱭᱮᱠᱴᱤ ᱢᱟᱱᱮ ᱤᱭᱟᱹ ᱞᱟᱦᱟᱨᱮ ᱱᱤᱥᱪᱚᱭ ᱞᱟᱦᱟᱨᱮ ᱯᱟᱛᱞᱟ ᱜᱮᱢ ᱯᱟᱭᱠᱷᱟᱱᱟᱭᱮᱜ ᱛᱟᱸᱦᱮᱱ ᱦᱮᱸ ᱦᱮᱸ ᱦᱮᱸ ᱟᱪᱪᱷᱟ ᱟᱪᱪᱷᱟ ᱱᱚᱣᱟ ᱫᱚ ᱡᱚᱠᱷᱚᱱᱮᱢ ᱰᱟᱭᱨᱤᱭᱟ ᱦᱩᱭᱩᱜ ᱠᱟᱱᱟ ᱵᱟᱝ ᱯᱟᱛᱞᱟ ᱜᱮᱢ ᱯᱟᱭᱠᱷᱟᱱᱟᱭᱮᱫᱟ ᱟᱫᱚ ᱦᱚᱲᱢᱚ ᱨᱮᱭᱟᱜ ᱫᱟᱜ ᱠᱚ ᱡᱚᱛᱚ ᱜᱮ ᱩᱰᱩᱠᱚᱜ ᱠᱟᱱᱟ ᱛᱚ ᱟᱫᱚ ᱡᱚᱫᱤ ᱫᱟᱜ ᱡᱚᱛᱷᱮᱥᱴᱚ ᱟᱫᱚ ᱚᱱᱟ ᱰᱟᱭᱨᱤᱭᱟ ᱥᱚᱢᱚᱭ ᱡᱚᱛᱷᱴᱚ ᱵᱩᱞᱩᱝ ᱪᱤᱱᱤ ᱫᱟᱜ ᱧᱩ ᱦᱩᱭᱩᱜᱼᱟ ᱟᱫᱚ ᱚᱱᱟ ᱡᱮᱦᱮᱛᱩ ᱵᱟᱢ ᱧᱩ ᱠᱟᱫᱟ ᱦᱮᱸ ᱡᱚᱛᱷᱮᱥᱴᱚ ᱧᱩ ᱦᱩᱭᱩᱜᱼᱟ ᱚᱱᱟ ᱵᱟᱦᱨᱮᱛᱮ ᱦᱚᱲᱢᱚ ᱨᱮ ᱫᱟᱜ ᱯᱚᱨᱤᱢᱟᱱ ᱫᱚᱦᱚ ᱦᱩᱭᱩᱜ ᱟ ᱛᱳ ᱛᱳ ᱟᱫᱚ ᱚᱱᱟ ᱯᱟᱭᱠᱷᱟᱱᱟ ᱠᱟᱫᱟᱢ ᱯᱟᱭᱠᱷᱟᱱᱟ ᱪᱟᱞᱟᱣ ᱠᱟᱱᱟᱢ ᱡᱚᱛᱷᱮᱥᱴᱚ ᱫᱟᱜ ᱵᱟᱢ ᱧᱩ ᱠᱟᱫᱟ ᱟᱫᱚ ᱪᱤᱠᱟᱹᱜᱼᱟ ᱟᱥᱛᱮ ᱟᱥᱛᱮ ᱚᱱᱟ ᱦᱚᱲᱢᱚ ᱨᱮᱭᱟᱜ ᱡᱤᱞ ᱠᱷᱚᱡ ᱢᱟᱭᱟᱝ ᱯᱩᱰ ᱢᱟᱭᱟᱢ ᱚᱱᱟ ᱫᱚ ᱟᱫᱚ ᱨᱚᱰᱚᱪ ᱩᱰᱩᱠᱚᱜᱼᱟ ᱦᱮᱸ ᱨᱚᱰᱚᱪ ᱩᱰᱩᱠᱚᱜᱼᱟ ᱟᱫᱚ ᱚᱱᱟ ᱫᱚ ᱨᱚᱰᱚᱪᱚᱜ ᱠᱷᱟᱹᱛᱤᱨ ᱡᱤᱞ ᱠᱷᱚᱡ ᱚᱱᱟ ᱫᱚ ᱞᱟᱡ ᱦᱟᱹᱥᱩ ᱟᱛᱚ ᱦᱮᱸ ᱦᱮᱸ ᱟᱹᱰᱤ ᱟᱸᱴ ᱞᱟᱡ ᱦᱟᱹᱥᱩᱣᱟ ᱦᱮᱸ ᱚᱱᱟᱛᱮ ᱥᱩᱱᱩᱪ ᱢᱮᱥᱟᱢ ᱯᱟᱭᱠᱷᱟᱱᱟᱭᱟ ᱡᱟᱸᱦᱟᱧ ᱞᱟᱹᱭᱫᱟ ᱚᱱᱟ ᱫᱚ ᱟᱢᱟᱥᱟ ᱠᱚ ᱞᱟᱹᱭᱟ ᱯᱩᱰ ᱟᱢᱟᱥᱟ ᱮ ᱢᱟᱭᱟᱝ ᱫᱚ ᱵᱟᱝ ᱢᱮᱥᱟᱜ ᱠᱟᱱᱟ ᱛᱚ ᱟᱪᱪᱷᱟ ᱦᱮᱸ ᱦᱮᱸ ᱟᱫᱚ ᱚᱱᱟ ᱫᱚ ᱞᱟᱝᱜᱟ ᱫᱚ ᱚᱱᱮ ᱫᱟᱜ ᱡᱚᱛᱷᱮᱥᱴᱚ ᱦᱚᱲᱢᱚ ᱨᱮ ᱵᱟᱹᱱᱩᱜ ᱛᱟᱢᱟ ᱟᱨ ᱨᱚᱰᱚᱪ ᱩᱰᱩᱠᱚᱜ ᱠᱟᱱᱟ ᱟᱨ ᱫᱟᱜ ᱦᱚᱸ ᱡᱚᱛᱚᱜᱮ ᱦᱚᱲᱢᱚ ᱨᱮ ᱡᱟ ᱢᱮᱱᱟᱜᱼᱟ ᱚᱱᱟ ᱡᱚᱛᱚ ᱨᱚᱰᱚᱪ ᱩᱰᱩᱠᱚᱜ ᱠᱟᱱᱟ ᱟᱫᱚ ᱛᱟᱦᱞᱮ ᱞᱟᱡ ᱫᱚ ᱦᱟᱹᱥᱩᱣᱟ ᱟᱨ ᱱᱚᱣᱟ ᱨᱮᱭᱟᱜ ᱢᱤᱫᱴᱮᱡ ᱩᱯᱟᱹᱭ ᱤᱧ ᱞᱟᱹᱭ ᱟ ᱢ ᱠᱟᱱᱟ ᱟᱵᱚ ᱫᱚ ᱨᱮᱸᱜᱮᱪ ᱦᱚᱲ ᱟᱨ ᱚᱵᱚᱥᱛᱷᱟ ᱡᱮᱢᱚᱱ ᱵᱟᱝ ᱵᱷᱟᱜᱤ ᱛᱟᱢᱟ ᱵᱟᱹᱧ ᱵᱟᱰᱟᱭ ᱫᱟᱲᱮᱭᱟᱜ ᱠᱟᱱᱟ ᱵᱮᱥ ᱢᱤᱫᱴᱮᱡ ᱩᱯᱟᱹᱭ ᱞᱟᱹᱭ ᱟᱢ ᱠᱟᱱᱟ ᱤᱭᱟᱹ ᱤᱭᱟᱹ ᱤᱭᱟᱹ ᱯᱩᱸᱰ ᱵᱷᱮᱱᱰᱟᱢ ᱧᱮᱞ ᱟᱠᱟᱫ ᱜᱮᱭᱟ ᱵᱷᱮᱱᱰᱟ ᱫᱟᱨᱮ ᱵᱷᱮᱱᱰᱨᱟ ᱫᱟᱨᱮ ᱵᱟᱠᱚ ᱞᱟᱹᱭ ᱢᱮ ᱫᱤᱠᱩᱛᱮ ᱵᱷᱮᱨᱮᱱᱰᱟ ᱠᱚ ᱞᱟᱹᱭᱼᱟ ᱦᱮᱸ ᱦᱮᱸ ᱚᱱᱟ ᱨᱮᱭᱟᱜ ᱤᱭᱟᱹ ᱤᱭᱟᱹ ᱥᱟᱠᱟᱢ ᱚᱱᱟ ᱥᱟᱠᱟᱢ ᱮᱢ ᱯᱮᱴᱮᱡ ᱞᱮᱠᱷᱟᱡ ᱴᱚᱯ ᱴᱚᱯ ᱯᱩᱰ ᱜᱮ ᱫᱟᱜ ᱤᱭᱟᱹᱜᱼᱟ ᱦᱮᱸ ᱟᱨ ᱵᱟᱠᱷᱟᱡ ᱫᱚ ᱰᱚᱜ ᱛᱮᱜ ᱮᱢ ᱯᱮᱴᱮᱡ ᱞᱮᱠᱷᱟᱡ ᱛᱷᱚᱲᱟ ᱰᱷᱮᱨ ᱧᱚᱜ ᱚᱰᱚᱝ ᱚᱜᱼᱟ ᱟᱫᱚ ᱛᱟᱦᱞᱮ ᱚᱱᱟ ᱠᱟᱪ ᱵᱟᱹᱴᱤᱨᱮ ᱮ ᱡᱟᱸᱦᱟᱱᱟᱜ ᱪᱟᱢᱚᱪ ᱛᱟᱱᱤᱪ ᱨᱮ ᱤᱭᱟᱹᱨᱮ ᱟᱛᱟᱝ ᱡᱟᱣᱨᱟ ᱫᱟᱲᱮᱭᱟᱜᱼᱟ ᱵᱟᱹᱴᱤ ᱦᱚᱯᱚᱱ ᱨᱮᱜᱮ ᱟᱛᱟᱝ ᱡᱟᱣᱨᱟ ᱫᱟᱲᱮᱭᱟᱜᱼᱟ ᱵᱟᱹᱴᱤ ᱦᱚᱯᱚᱱ ᱨᱮ ᱟᱫᱚ ᱥᱚᱢᱚᱭ ᱞᱟᱜᱟᱜᱼᱟ ᱟᱨ ᱵᱟᱛᱟᱥᱟᱢ ᱠᱤᱨᱤᱧ ᱟᱹᱜᱩᱭᱟ ᱟᱨ ᱯᱮᱭᱟ ᱜᱟᱱ ᱯᱮᱭᱟ ᱯᱩᱱᱭᱟᱹ ᱵᱟᱛᱟᱥᱟ ᱠᱤᱨᱤᱧ ᱟᱹᱜᱩ ᱠᱟᱜᱼᱟ ᱟᱨ ᱥᱮᱛᱟᱜ ᱢᱤᱫᱴᱮᱡ ᱚᱱᱟ ᱨᱚᱥ ᱨᱮᱜᱮ ᱚᱱᱠᱟ ᱡᱚᱵᱮ ᱠᱟᱛᱮᱫ ᱡᱚᱢ ᱢᱮ ᱮᱠᱮᱱ ᱞᱟᱡᱨᱮ ᱥᱮ ᱦᱮᱸ ᱮᱠᱮᱱ ᱞᱟᱡᱨᱮ ᱟᱨ ᱫᱷᱤᱱᱟᱝ ᱢᱤᱫᱫᱷᱟᱣ ᱮᱠᱮᱱ ᱞᱟᱡ ᱨᱮ ᱥᱮᱛᱟᱜ ᱵᱮᱞᱟ ᱫᱟᱹᱛᱟᱹᱱᱤ ᱵᱟᱲᱟ ᱥᱟᱯᱷᱟ ᱠᱟᱛᱮᱫ ᱟᱫᱚ ᱚᱱᱟ ᱮᱠᱮᱱ ᱞᱟᱡᱨᱮ ᱚᱱᱟᱢ ᱡᱚᱢᱟ ᱟᱨ ᱵᱟᱨ ᱯᱮ ᱫᱤᱱ ᱠᱚᱨᱟᱣ ᱢᱮ ᱯᱮ ᱫᱤᱱᱮᱢ ᱠᱚᱨᱟᱣᱟ ᱫᱟᱜ ᱡᱮᱴᱟ ᱟᱢᱫᱚ ᱚᱵᱚᱥᱛᱷᱟ ᱵᱟᱝ ᱵᱷᱟᱜᱤ ᱛᱟᱢᱟ ᱞᱟᱹᱭ ᱫᱟᱢ ᱮ ᱢᱤᱫᱴᱮᱡ ᱚᱱᱟ ᱰᱟᱝᱜᱟ ᱪᱟᱛᱚᱢ ᱠᱚ ᱞᱟᱹᱭᱟ ᱜᱷᱩᱴᱩᱨᱮ ᱪᱟᱛᱚᱢ ᱟᱲᱟᱜ ᱞᱮᱠᱟᱜᱮ ᱡᱮᱴᱟ ᱦᱩᱲᱩ ᱠᱷᱮᱛ ᱠᱚᱨᱮᱜ ᱦᱩᱭᱩᱜᱼᱟ ᱚᱱᱟ ᱫᱚ ᱥᱤᱫ ᱟᱵᱚᱱ ᱡᱚᱢ ᱟᱵᱚᱱ ᱛᱚ ᱦᱮᱸ ᱚᱱᱟᱫᱚ ᱵᱟᱝ ᱡᱚᱡᱚᱟ ᱰᱟᱝᱜᱟ ᱪᱟᱛᱚᱢ ᱫᱚ ᱠᱤᱱᱛᱩ ᱜᱷᱩᱴᱩ ᱨᱮᱜᱮ ᱦᱩᱭᱩᱜᱼᱟ ᱚᱱᱟᱛᱮ ᱰᱟᱝᱜᱟ ᱪᱟᱛᱚᱢ ᱠᱚ ᱞᱟᱹᱭᱼᱟ ᱜᱷᱩᱴᱩ ᱨᱮᱜᱮ ᱨᱚᱦᱚᱲ ᱡᱟᱭᱜᱟ ᱨᱮᱜᱮ ᱦᱩᱭᱩᱜᱼᱟ ᱟᱫᱚ ᱚᱱᱟᱫᱚ ᱨᱮᱦᱮᱫ ᱢᱮᱥᱟᱢ ᱩᱯᱲᱟᱹᱣ ᱠᱮᱜ ᱜᱮ ᱟᱨ ᱚᱱᱟ ᱧᱮᱞ ᱠᱟᱜ ᱜᱮᱭᱟᱢ ᱰᱟᱝᱜᱟ ᱪᱟᱛᱚᱢ ᱟᱪᱪᱷᱟ ᱵᱮᱥ ᱟᱫᱚ ᱚᱱᱟᱢ ᱩᱯᱲᱟᱣ ᱟᱹᱜᱩᱭᱟ ᱪᱷᱚ ᱥᱟᱛᱴᱤ ᱟᱨ ᱢᱚᱸᱡ ᱴᱮᱢ ᱟᱹᱨᱩᱵ ᱥᱟᱯᱷᱟᱭᱟ ᱟᱨᱮᱢ ᱦᱮᱰᱮᱡᱟ ᱦᱮᱰᱮᱡᱟᱢ ᱫᱚᱥᱢᱤᱱᱤᱴ ᱞᱮᱠᱟᱢ ᱦᱮᱰᱮᱡᱟ ᱟᱨ ᱧᱮᱞ ᱟᱢ ᱦᱟᱜ ᱟᱨ ᱚᱱᱟᱨᱮ ᱪᱷᱟᱠᱟᱣ ᱢᱮ ᱫᱟᱜ ᱧᱮᱞ ᱟᱢ ᱦᱟᱜ ᱛᱷᱚᱲᱟ ᱥᱟᱥᱟᱝ ᱧᱚᱜ ᱧᱮᱞᱚᱜᱼᱟ ᱟᱨ ᱚᱱᱟ ᱨᱮᱢ ᱤᱭᱟᱹ ᱤᱭᱟᱹ ᱠᱮᱫ ᱜᱮ ᱚᱱᱟᱢ ᱪᱷᱟᱠᱟᱣ ᱠᱮᱜ ᱜᱮᱢ ᱟᱨ ᱪᱷᱟᱠᱟᱣ ᱠᱟᱛᱮᱜ ᱚᱱᱟ ᱫᱟᱜ ᱨᱮ ᱡᱟᱛᱮ ᱯᱚᱨᱤᱢᱟᱱ ᱮᱢ ᱵᱩᱞᱩᱝ ᱟᱜᱼᱟ ᱦᱮᱸ ᱟᱨᱮᱢ ᱵᱩᱞᱩᱝ ᱟᱜᱼᱟ ᱟᱨ ᱪᱤᱱᱤ ᱛᱷᱚᱲᱟ ᱪᱤᱱᱤ ᱵᱟᱝ ᱛᱟᱸᱦᱮᱱ ᱠᱷᱟᱱ ᱤᱭᱟᱹ ᱛᱷᱚᱲᱟ ᱜᱩᱲ ᱮᱢ ᱢᱮᱥᱟ ᱫᱟᱲᱮᱭᱟᱜᱼᱟ ᱡᱮᱢᱚᱱ ᱵᱩᱞᱩᱝ ᱪᱤᱱᱤ ᱫᱟᱜ ᱡᱮᱨᱚᱠᱚᱢ ᱵᱚᱱ ᱥᱚᱨᱵᱚᱛᱟ ᱚᱱᱠᱟ ᱟᱨ ᱪᱤᱱᱤ ᱵᱟᱢ ᱮᱢ ᱨᱮᱦᱚᱸ ᱚᱥᱩᱵᱤᱫᱷᱟ ᱵᱟᱹᱱᱩᱜᱼᱟ ᱠᱤᱱᱛᱩ ᱚᱱᱟ ᱵᱩᱞᱩᱝ ᱮᱢ ᱫᱚ ᱮᱢᱟᱜ ᱢᱮ ᱟᱨ ᱧᱩᱭ ᱢᱮ ᱦᱮᱸ ᱟᱹᱰᱤ ᱢᱚᱸᱡ ᱟᱹᱭᱠᱟᱹᱜᱼᱟ ᱟᱹᱰᱤ ᱥᱤᱵᱤᱞ ᱜᱮ ᱟᱹᱰᱤ ᱢᱚᱸᱡ ᱴᱚᱠ ᱴᱚᱠ ᱥᱤᱵᱤᱞᱟ ᱦᱮᱸ ᱛᱟᱦᱞᱮ ᱚᱱᱟ ᱫᱚ ᱚᱱᱟ ᱞᱮᱵᱩ ᱨᱮᱭᱟᱜ ᱮ ᱠᱟᱹᱢᱤᱭᱟ ᱟᱨ ᱚᱱᱟ ᱮ ᱟᱨ ᱚᱱᱟ ᱵᱟᱨ ᱜᱷᱚᱱᱴᱟ ᱚᱱᱛᱚᱨ ᱥᱮ ᱢᱤᱫ ᱜᱷᱚᱱᱴᱟ ᱚᱱᱛᱚᱨᱮᱢ ᱧᱩ ᱫᱟᱲᱮᱭᱟᱜᱼᱟ ᱪᱮᱫ ᱞᱮᱠᱟ ᱧᱩ ᱥᱟᱱᱟᱭᱮᱜ ᱢᱮᱭᱟ ᱦᱮᱸ ᱫᱟᱜ ᱫᱚ ᱵᱚᱞᱮ ᱚᱱᱟᱫᱚᱢ ᱧᱩ ᱤᱫᱤᱭᱟᱢ ᱟᱨ ᱦᱮᱰᱮᱪ ᱠᱟᱛᱮᱫ ᱫᱚ ᱟᱞᱚᱢ ᱫᱚᱦᱚ ᱠᱟᱜᱼᱟ ᱦᱮᱸ ᱦᱮᱰᱮᱡ ᱠᱟᱛᱮᱜ ᱯᱮ ᱜᱤᱞᱟᱹᱥ ᱛᱤᱠᱤᱱ ᱚᱵᱫᱤ ᱛᱤᱠᱤᱱ ᱚᱵᱫᱤ ᱧᱩ ᱪᱟᱵᱟᱭᱟ ᱥᱮᱛᱟᱜ ᱥᱮᱛᱟᱜ ᱦᱮᱰᱮᱡᱟᱢ ᱟᱨ ᱛᱤᱠᱤᱱ ᱮᱢ ᱧᱩ ᱪᱟᱵᱟᱭᱟ ᱟᱵᱟᱨ ᱛᱤᱠᱤᱱ ᱡᱩᱫᱟᱹ ᱛᱮᱢ ᱦᱮᱰᱮᱡᱟ ᱴᱷᱤᱠ ᱜᱮᱭᱟ ᱦᱮᱸ ᱟᱨ ᱱᱚᱣᱟ ᱠᱚᱨᱟᱣ ᱢᱮ ᱟᱨ ᱢᱤᱫᱴᱮᱡ ᱫᱚ ᱦᱩᱭᱩᱜ ᱠᱟᱱᱟ ᱥᱟᱯᱟ ᱥᱟᱯᱷᱤ ᱦᱚᱸ ᱛᱟᱸᱦᱮ ᱫᱚᱨᱠᱟᱨ ᱠᱟᱱᱟ ᱡᱮᱦᱮᱛᱩ ᱟᱢᱟᱥᱟ ᱦᱩᱭ ᱠᱟᱜ ᱢᱮᱭᱟ ᱛᱚ ᱟᱫᱚ ᱚᱱᱟ ᱠᱤᱱᱛᱩ ᱩᱪᱟᱹᱲᱚᱜᱼ ᱜᱮᱭᱟ ᱦᱮᱸ ᱟᱫᱚ ᱚᱱᱟᱛᱮ ᱜᱤᱫᱽᱨᱟᱹ ᱠᱚ ᱢᱮᱱᱟᱜ ᱠᱚᱛᱟ ᱯᱮᱭᱟ ᱯᱟᱮᱡ ᱜᱤᱫᱽᱨᱟᱹ ᱠᱚ ᱥᱮ ᱚᱲᱟᱜ ᱨᱮᱱ ᱦᱚᱲ ᱡᱟᱸᱦᱟᱭ ᱠᱚ ᱦᱮᱱᱟᱜ ᱠᱟᱜ ᱠᱚ ᱛᱟᱦᱞᱮ ᱛᱤ ᱠᱚ ᱛᱤ ᱡᱟᱝᱜᱟ ᱢᱚᱸᱡ ᱛᱮ ᱟᱹᱨᱩᱵ ᱥᱟᱯᱷᱟ ᱦᱩᱭᱩᱜᱼᱟ ᱟᱨ ᱛᱤ ᱫᱚ ᱡᱮᱦᱮᱛᱩᱢ ᱟᱹᱨᱩᱵᱚᱜ ᱠᱟᱱᱟ ᱯᱟᱭᱠᱷᱟᱱᱟᱢ ᱪᱟᱞᱟᱜ ᱠᱟᱱᱟ ᱛᱚᱠᱷᱳᱱ ᱠᱤᱱᱛᱩ ᱢᱚᱸᱡᱛᱮ ᱚᱱᱟ ᱤᱭᱟᱹ ᱡᱟᱜᱟ ᱨᱮᱦᱚᱸ ᱯᱟᱭᱠᱷᱟᱱᱟ ᱫᱟᱨ ᱡᱟᱭᱜᱟ ᱨᱮᱦᱚᱸ ᱟᱨ ᱛᱤ ᱨᱮᱦᱚᱸ ᱢᱚᱸᱡᱛᱮ ᱥᱟᱵᱚᱱ ᱥᱟᱯᱷᱟᱭ ᱢᱮ ᱟᱨ ᱥᱟᱵᱚᱱ ᱥᱟᱯᱷᱟ ᱠᱟᱛᱮᱜ ᱥᱩᱱᱩᱢ ᱛᱷᱚᱲᱟ ᱚᱡᱚᱜ ᱟᱜ ᱢᱮ ᱯᱟᱭᱠᱷᱟᱱᱟ ᱫᱟᱨ ᱨᱮᱦᱚᱸ ᱥᱟᱭᱤᱰ ᱨᱮ ᱠᱟᱨᱚᱱ ᱦᱟᱨᱟᱝ ᱚᱜᱼᱟ ᱛᱳ ᱥᱩᱫᱷᱩ ᱜᱳᱴᱟ ᱥᱚᱵ ᱥᱚᱢᱚᱭ ᱥᱟᱵᱚᱱ ᱤᱫᱤᱭᱟᱜ ᱠᱷᱟᱱ ᱥᱩᱱᱩᱢ ᱛᱷᱚᱲᱟ ᱩᱛᱤᱧ ᱥᱩᱱᱩᱢᱮᱢ ᱞᱟᱜᱟᱣ ᱠᱮᱫᱟ ᱩᱛᱤᱧ ᱥᱩᱱᱩᱢ ᱥᱮ ᱱᱟᱲᱠᱮᱞ ᱥᱩᱱᱩᱢ ᱦᱚᱸ ᱟᱨ ᱛᱤ ᱨᱮᱦᱚᱢ ᱚᱡᱚᱜᱟ ᱟᱨ ᱵᱟᱝᱠᱷᱟᱡ ᱫᱚ ᱚᱱᱟ ᱫᱚ ᱢᱚᱱᱮᱠᱚᱨ ᱵᱟᱢ ᱥᱟᱵᱚᱱ ᱥᱟᱯᱷᱟ ᱞᱮᱱᱟ ᱟᱨ ᱤᱭᱟᱹ ᱨᱮᱢ ᱪᱟᱞᱟᱣᱱᱟ ᱚ ᱲᱟᱜ ᱨᱮᱭᱟᱜ ᱠᱤᱪᱨᱤᱪ ᱠᱚᱢ ᱡᱚᱴᱮᱫ ᱵᱟᱲᱟ ᱠᱮᱫᱟ ᱥᱮ ᱴᱩᱠᱩᱪ ᱪᱮᱞᱟᱝ ᱡᱚᱴᱮᱫ ᱵᱟᱲᱟ ᱠᱮᱫᱟ ᱮ ᱜᱟᱢᱪᱷᱟ ᱛᱟᱥᱮ ᱢᱮᱱᱟᱜᱼᱟ ᱚᱱᱟ ᱛᱮᱜᱮ ᱡᱚᱛᱚ ᱦᱚᱲᱯᱮ ᱡᱚᱫᱚᱜ ᱠᱟᱱᱟ ᱟᱢ ᱦᱚᱢ ᱡᱚᱫᱚᱜ ᱠᱟᱱᱟ ᱦᱟᱹᱱᱠᱩ ᱦᱚᱠᱚ ᱡᱚᱫᱚᱜ ᱠᱟᱱᱟ ᱛᱟᱦᱞᱮ ᱚᱱᱟ ᱩᱪᱟᱹᱲᱚᱜ ᱟᱭ ᱵᱟᱲᱟᱭ ᱟᱫᱚ ᱡᱚᱛᱚ ᱦᱚᱲ ᱧᱟᱢ ᱵᱚᱱᱟ ᱚᱲᱟᱜ ᱨᱮᱱ ᱡᱟᱠᱚ ᱛᱟᱸᱦᱮᱱᱟ ᱡᱚᱛᱚᱦᱚᱲ ᱯᱮ ᱵᱷᱩᱜᱟᱜᱼᱟ ᱚᱱᱟᱛᱮ ᱚᱱᱛᱮ ᱦᱚᱸ ᱠᱤᱱᱛᱩ ᱥᱟᱵᱫᱷᱟᱱ ᱛᱟᱸᱦᱮᱱ ᱫᱚᱨᱠᱟᱨ ᱠᱟᱱᱟ ᱱᱚᱣᱟ ᱱᱤᱭᱟᱹ ᱟᱹᱰᱤ ᱫᱚ ᱠᱷᱚᱨᱚᱪ ᱫᱚ ᱵᱟᱝ ᱥᱩᱫᱷᱩ ᱵᱤᱨ ᱨᱮ ᱠᱟᱹᱴᱤᱡ ᱪᱟᱞᱟᱣ ᱠᱟᱛᱮᱜ ᱟᱨ ᱚᱲᱟᱜ ᱥᱩᱨ ᱠᱚᱨᱮᱜ ᱜᱮᱢ ᱧᱟᱢᱢᱟ ᱵᱷᱮᱨᱮᱱᱰᱟ ᱥᱮ ᱰᱟᱝᱜᱟ ᱪᱟᱛᱚᱢ ᱢᱟ ᱚᱲᱟᱜ ᱠᱩᱰᱟᱹᱢ ᱠᱚᱨᱮᱜ ᱜᱮ ᱛᱟᱸᱦᱮᱱᱟ ᱧᱮᱞ ᱟᱢ ᱦᱟᱜ ᱵᱟᱵᱚᱱ ᱵᱮᱵᱚᱦᱟᱨ ᱟᱛᱚ ᱵᱟᱝ ᱧᱮᱞ ᱵᱟᱲᱟ ᱦᱩᱭ ᱠᱟᱱᱟ ᱠᱤᱱᱛᱩ ᱧᱮᱞ ᱟᱢ ᱦᱟᱜ ᱚᱲᱟᱜ ᱯᱟᱥ ᱠᱚᱨᱮᱜ ᱠᱩᱰᱟᱹᱢ ᱠᱚᱨᱮᱜ ᱜᱮ ᱛᱟᱸᱦᱮᱱᱟ ᱦᱮᱸ ᱢᱟ ᱛᱟᱦᱞᱮ ᱱᱤᱭᱟ ᱜᱮ ᱠᱚᱨᱟᱣ ᱢᱮ ᱟᱨ ᱵᱤᱥᱩᱜ ᱟᱢ ᱯᱮ ᱮᱢ ᱡᱚᱢᱟ ᱴᱷᱤᱠ ᱜᱮᱭᱟ ᱛᱟᱦᱞᱮ ᱦᱮᱞᱳ ᱴᱷᱤᱠ ᱜᱮᱭᱟ ᱛᱟᱦᱞᱮ